ᱢᱤᱫᱴᱟᱝ ᱱᱟᱣᱟ ᱜᱤᱫᱽᱨᱟᱹᱣᱟᱜ ᱯᱳᱭᱞᱳ ᱥᱮᱨᱢᱟ ᱨᱮ ᱟᱡ ᱞᱟᱹᱜᱤᱫ ᱦᱩᱱᱟᱹᱨ ᱫᱚ ᱦᱩᱭᱩᱜ ᱠᱟᱱᱟ ᱡᱮ ᱢᱤᱫᱴᱟᱝ ᱜᱤᱫᱽᱨᱟᱹ ᱩᱱᱤ ᱠᱷᱮᱞᱰᱩ ᱮᱱᱮᱡ ᱥᱮ ᱡᱟᱦᱟᱱᱟᱜ ᱟᱹᱰᱤᱜᱟᱱ ᱠᱩᱥᱤ ᱛᱟᱦᱮᱸᱜᱼᱟ ᱡᱟᱦᱟᱸ ᱫᱚ ᱢᱮᱱᱟᱜᱼᱟ ᱠᱷᱮᱞᱰᱩ ᱮᱱᱮᱡ ᱛᱷᱮᱠᱮ ᱡᱟᱜᱮ ᱮᱱᱮᱡ ᱥᱮᱨᱮᱧ ᱵᱟᱵᱚᱫ ᱟᱨ ᱟᱹᱰᱤᱜᱟᱱ ᱢᱮᱱᱟᱜᱼᱟ ᱡᱮ ᱱᱚᱣᱟ ᱥᱮᱨᱢᱟ ᱨᱮᱱᱟᱜ ᱞᱟᱠᱪᱟᱨ ᱦᱤᱥᱟᱹᱵ ᱛᱮ ᱡᱟᱦᱟᱸ ᱠᱚ ᱢᱤᱫᱴᱮᱱ ᱠᱟᱴᱤᱡ ᱜᱤᱫᱽᱨᱟᱹ ᱟᱜ ᱥᱮ ᱢᱤᱫᱴᱟᱝ ᱦᱩᱭ ᱫᱚᱨᱠᱟᱨ ᱚᱱᱟ ᱠᱚᱜᱮ ᱛᱟᱦᱮᱱᱟ